ᱟᱵᱚ ᱡᱟᱦᱟᱱᱟᱜ ᱜᱮᱵᱚᱱ ᱠᱟᱹᱢᱤ ᱟᱵᱚᱱᱟᱜ ᱟᱥᱟ ᱫᱚ ᱛᱟᱦᱮᱱᱟ ᱯᱚᱭᱥᱟ ᱠᱟᱢᱟᱣ ᱟᱨ ᱵᱟᱝᱠᱷᱟᱱ ᱡᱟᱦᱟᱭ ᱜᱚᱲᱚ ᱥᱚᱯᱚᱦᱚᱫ ᱵᱚᱱ ᱮᱢᱟᱭ ᱠᱟᱱᱟ ᱠᱟᱛᱷᱟ ᱫᱚ ᱱᱤᱭᱟᱹ ᱠᱟᱱ ᱜᱮᱭᱟ ᱟᱵᱚ ᱡᱟᱦᱟᱸᱱᱟᱜ ᱜᱮᱵᱚᱱ ᱠᱟᱹᱢᱤ ᱠᱟᱹᱢᱤ ᱥᱳᱢᱳᱭ ᱡᱚᱫᱤ ᱴᱷᱤᱠᱢᱚᱛᱚ ᱢᱤᱫ ᱢᱚᱛᱚ ᱠᱟᱛᱮᱫ ᱵᱚᱱ ᱠᱟᱹᱢᱤ ᱞᱮᱠᱷᱟᱱ ᱠᱟᱹᱢᱤ ᱫᱚ ᱟᱹᱰᱤ ᱞᱟᱦᱟᱱᱛᱤ ᱥᱮᱫ ᱜᱮ ᱪᱟᱞᱟᱜᱼᱟ ᱮᱵᱚᱝ ᱠᱟᱹᱢᱤ ᱵᱤᱪᱨᱮ ᱡᱟᱦᱟᱸᱱᱟᱜ ᱜᱷᱚᱴᱚᱱᱟ ᱠᱚ ᱚᱱᱠᱟᱱ ᱜᱷᱚᱴᱚᱱᱟ ᱠᱚ ᱵᱟᱝ ᱦᱳᱭᱳᱜ ᱮ ᱮᱸᱴᱠᱮᱴᱚᱲᱮ ᱵᱟᱝ ᱦᱳᱭᱳᱜ ᱟᱨ ᱮᱸᱴᱠᱮ ᱴᱚᱲᱮ ᱡᱚᱫᱤ ᱦᱳᱞᱮᱱᱠᱷᱟᱱ ᱨᱮᱦᱚᱸ ᱟᱵᱚ ᱢᱚᱫᱽᱫᱷᱮᱨᱮ ᱚᱱᱟ ᱵᱩᱡᱷᱟᱹᱣ ᱥᱚᱠᱛᱤ ᱛᱟᱦᱮᱸ ᱫᱚᱨᱠᱟᱨ ᱡᱮ ᱱᱤᱭᱟᱹ ᱫᱚ ᱱᱤᱭᱟᱹ ᱠᱟᱨᱚᱱᱛᱮ ᱦᱳᱭ ᱟᱠᱟᱱᱟ ᱡᱮ ᱟᱨ ᱡᱟᱛᱮ ᱞᱟᱦᱟᱱᱛᱤ ᱥᱮᱫ ᱡᱟᱛᱮ ᱵᱟᱝ ᱦᱳᱭᱳᱜ ᱚᱱᱠᱟ ᱞᱮᱠᱟᱛᱮ ᱟᱵᱚ ᱵᱮᱵᱚᱥᱛᱷᱟ ᱦᱟᱛᱟᱣ ᱦᱳᱭᱳᱜ ᱛᱟᱵᱚᱱᱟ ᱟᱨ ᱠᱟᱹᱢᱤ ᱥᱳᱢᱳᱭᱨᱮ ᱤᱧ ᱡᱟᱦᱟᱸ ᱞᱮᱠᱟᱛᱤᱧ ᱠᱩᱥᱤᱭᱟᱜᱼᱟ ᱱᱤᱭᱟᱹ ᱫᱚ ᱦᱳᱭᱳᱜ ᱠᱟᱱᱟ ᱠᱟᱹᱢᱤ ᱥᱚᱢᱚᱭᱨᱮ ᱡᱟᱦᱟᱸᱴᱟᱜ ᱜᱮᱵᱚᱱ ᱠᱟᱹᱢᱤᱭᱮᱫ ᱠᱟᱱ ᱪᱟᱦᱮ ᱚᱱᱟ ᱠᱟᱹᱢᱤ ᱫᱚ ᱠᱟᱹᱴᱤᱡ ᱠᱟᱱᱟ ᱥᱮ ᱞᱟᱹᱴᱩ ᱠᱟᱱᱟ ᱟᱨ ᱠᱟᱛᱷᱟ ᱨᱮᱠᱚ ᱢᱮᱱᱟ ᱪᱮᱫ ᱠᱟᱹᱢᱤ ᱦᱚᱸ ᱵᱟᱝ ᱠᱟᱹᱴᱤᱡᱼᱟ ᱡᱷᱚᱛᱚᱣᱟᱜ ᱜᱮ ᱞᱟᱹᱴᱩ ᱜᱮᱭᱟ ᱛᱚ ᱚᱱᱟ ᱠᱟᱨᱚᱱ ᱫᱚ ᱦᱳᱭᱳᱜ ᱠᱟᱱᱟ ᱠᱟᱹᱢᱤ ᱥᱳᱢᱳᱭ ᱡᱟᱦᱟᱱᱟᱜ ᱠᱟᱹᱢᱤ ᱜᱮ ᱟᱵᱚ ᱵᱚᱱ ᱧᱟᱢ ᱟᱠᱟᱫ ᱚᱱᱟ ᱠᱟᱹᱢᱤᱜᱮ ᱡᱟᱛᱮ ᱢᱤᱫ ᱢᱚᱱᱮ ᱛᱮᱵᱚᱱ ᱠᱚᱨᱟᱣ ᱚᱱᱟ ᱠᱟᱹᱢᱤ ᱨᱮᱭᱟᱜ ᱴᱟᱨᱜᱮᱴ ᱡᱟᱦᱟᱸᱴᱟᱜ ᱵᱚᱱ ᱧᱟᱢ ᱠᱟᱜ ᱚᱱᱟ ᱴᱟᱨᱜᱮᱴ ᱡᱟᱛᱮ ᱵᱚᱱ ᱯᱩᱨᱟᱹᱣᱼᱢᱟ ᱪᱮᱫᱟᱜ ᱡᱮ ᱠᱟᱹᱢᱤ ᱨᱮᱭᱟᱜ ᱥᱳᱢᱳᱭ ᱵᱚᱱ ᱱᱚᱥᱴᱚ ᱞᱮᱠᱷᱟᱱ ᱟᱹᱰᱤ ᱢᱩᱥᱠᱤᱞ ᱜᱮ ᱦᱳᱭᱳᱜᱼᱟ ᱱᱮᱛᱟᱨᱟᱜ ᱥᱳᱢᱳᱭᱨᱮ ᱱᱮᱛᱟᱨᱟᱜ ᱡᱩᱜᱽ ᱨᱮ ᱢᱤᱫ ᱥᱮᱠᱮᱱᱰ ᱮᱢ ᱱᱚᱥᱴᱚ ᱞᱮᱠᱷᱟᱱ ᱚᱵᱚᱥᱛᱷᱟ ᱠᱷᱟᱨᱚᱜᱼᱟ ᱚᱱᱟ ᱤᱭᱟᱹᱛᱮ ᱠᱟᱛᱷᱟ ᱫᱚ ᱱᱤᱭᱟᱹ ᱠᱟᱱ ᱠᱟᱱ ᱜᱮᱭᱟ ᱢᱤᱫ ᱢᱚᱛᱛᱮ ᱡᱷᱚᱛᱚ ᱵᱚᱱ ᱠᱟᱹᱢᱤᱢᱟ ᱟᱨ ᱠᱟᱹᱢᱤ ᱥᱳᱢᱳᱭᱨᱮ ᱮᱸᱴᱠᱮᱴᱚᱲᱮ ᱛᱟᱦᱮᱱ ᱨᱮᱦᱚᱸ ᱚᱠᱟ ᱞᱮᱠᱟ ᱵᱚᱱ ᱥᱟᱸᱵᱽᱲᱟᱣᱟ ᱚᱱᱟ ᱡᱟᱛᱮ ᱟᱹᱰᱤ ᱢᱚᱸᱡᱽ ᱛᱮᱵᱚᱱ ᱠᱚᱨᱟᱣ ᱫᱟᱲᱮᱭᱟᱜᱼᱢᱟ ᱟᱨ ᱱᱤᱭᱟᱹ ᱜᱮ ᱤᱧ ᱱᱚᱝᱠᱟᱱᱟᱜ ᱜᱤᱧ ᱠᱩᱥᱤᱭᱟᱜᱼᱟ ᱡᱟᱛᱮ ᱠᱟᱹᱢᱤ ᱥᱳᱢᱳᱭᱨᱮ ᱟᱵᱚᱣᱟᱜ ᱡᱟᱦᱟᱸᱴᱟᱜ ᱴᱟᱨᱜᱮᱴ ᱛᱟᱦᱮᱱ ᱡᱷᱚᱛᱚᱣᱟᱜ ᱜᱮ ᱟᱹᱰᱤ ᱢᱚᱸᱡᱽᱛᱮ ᱦᱳᱭᱳᱜ ᱢᱟ ᱟᱨ ᱡᱟᱛᱮ ᱡᱟᱸᱦᱟᱱᱟᱜ ᱜᱮᱵᱚᱱ ᱞᱟᱹᱭᱮᱫ ᱠᱟᱱ ᱥᱮ ᱡᱟᱦᱟᱸᱴᱟᱜ ᱜᱮᱵᱚᱱ ᱪᱤᱠᱟᱹᱭᱮᱫ ᱠᱟᱱ ᱚᱱᱟ ᱪᱤᱠᱟ ᱞᱟᱦᱟᱨᱮᱵᱚᱱ ᱪᱤᱱᱛᱟᱹᱜ ᱢᱟ ᱥᱮ ᱞᱟᱹᱭ ᱞᱟᱦᱟᱨᱮ ᱵᱟᱨ ᱵᱟᱨ ᱵᱚᱱ ᱪᱤᱱᱛᱟᱹᱜ ᱢᱟ ᱵᱟᱝᱥᱮ ᱱᱤᱭᱟᱹ ᱵᱷᱟᱜᱮᱹᱭᱟ ᱥᱮ ᱵᱟᱝ ᱵᱷᱟᱹᱜᱮᱹᱭᱟ ᱱᱤᱭᱟᱹ ᱠᱟᱛᱷᱟᱧ ᱞᱟᱹᱭ ᱞᱮᱠᱷᱟᱱ ᱡᱟᱦᱟᱸᱭ ᱚᱯᱚᱨ ᱵᱮᱠᱛᱤ ᱢᱮᱱᱟᱜ ᱟᱠᱟᱫᱮᱭᱟ ᱩᱱᱤ ᱪᱮᱫ ᱞᱮᱠᱟᱭ ᱟᱹᱭᱠᱟᱹᱣᱟ ᱵᱟᱭ ᱟᱹᱭᱠᱟᱹᱣᱟ ᱚᱱᱟ ᱡᱷᱚᱛᱚᱣᱟᱜ ᱜᱮ ᱪᱤᱱᱛᱟ ᱵᱷᱟᱵᱷᱱᱟ ᱠᱟᱛᱮᱫ ᱡᱟᱦᱟᱱᱟᱜ ᱠᱟᱛᱷᱟ ᱵᱚᱱ ᱞᱟᱹᱭᱟ ᱞᱟᱹᱭ ᱞᱮᱠᱷᱟᱱ ᱛᱟᱦᱚᱞᱮ ᱟᱹᱰᱤ ᱢᱚᱸᱡᱽ ᱜᱮ ᱦᱳᱭᱳᱜᱼᱟ ᱟᱨ ᱚᱱᱠᱟ ᱮᱸᱴᱠᱮᱴᱚᱲᱮ ᱦᱚᱸ ᱵᱟᱝ ᱦᱳᱭᱳᱜᱼᱟ ᱟᱨ ᱡᱷᱚᱛᱚ ᱦᱚᱲᱜᱮ ᱥᱩᱠ ᱥᱟᱱᱛᱤ ᱛᱮᱵᱚᱱ ᱠᱟᱹᱢᱤ ᱫᱟᱲᱮᱭᱟᱜᱼᱟ ᱟᱨ ᱡᱷᱚᱛᱚ ᱦᱚᱲᱜᱮ ᱠᱩᱥᱤᱛᱮ ᱨᱟᱹᱥᱠᱟᱹᱛᱮ ᱫᱤᱱ ᱡᱟᱯᱚᱱ ᱵᱚᱱ ᱠᱚᱨᱟᱣ ᱫᱟᱲᱮᱭᱟᱜᱼᱟ ᱟᱨ ᱱᱚᱝᱠᱟ ᱞᱮᱠᱟ ᱛᱮᱜᱮ ᱠᱟᱹᱢᱤ ᱞᱮᱠᱷᱟᱱ ᱵᱚᱱ ᱟᱹᱰᱤ ᱞᱟᱦᱟᱱᱛᱤ ᱥᱮᱫ ᱵᱚ ᱟᱵᱚ ᱜᱮᱵᱚᱱ ᱪᱟᱞᱟᱣ ᱫᱟᱲᱮᱭᱟᱜᱼᱟ ᱟᱵᱚ ᱢᱚᱫᱽᱫᱷᱮᱨᱮ ᱪᱮᱫ ᱦᱚᱸ ᱮᱸᱴᱠᱮᱴᱚᱲᱮ ᱫᱚ ᱵᱟᱝ ᱛᱟᱦᱮᱱᱟ ᱟᱨ ᱱᱚᱝᱠᱟ ᱞᱮᱠᱟᱛᱮ ᱡᱚᱫᱤ ᱴᱷᱤᱠ ᱢᱚᱛᱚ ᱵᱚᱱ ᱠᱟᱹᱢᱤ ᱞᱮᱠᱷᱟᱱ ᱟᱵᱚ ᱡᱮᱴᱟ ᱥᱟᱱᱛᱟᱞ ᱥᱚᱢᱟᱡᱽ ᱢᱮᱱᱟᱜᱼᱟ ᱚᱱᱟᱦᱚᱸ ᱡᱷᱚᱛᱚ ᱦᱚᱲᱟᱜ ᱴᱷᱤᱠ ᱢᱚᱛᱚ ᱨᱟᱭ ᱡᱚᱫᱤ ᱛᱟᱦᱮᱸ ᱞᱮᱱᱠᱷᱟᱱ ᱛᱟᱦᱚᱞᱮ ᱚᱱᱟᱦᱚᱸ ᱟᱹᱰᱤ ᱞᱟᱦᱟᱱᱛᱤ ᱥᱮᱫ ᱜᱮ ᱪᱟᱞᱟᱜᱼᱟ